ᱯᱟᱭᱨᱟᱜᱠᱚ ᱞᱟᱹᱜᱤᱫ ᱫᱚ ᱞᱩᱛᱩᱨ ᱨᱮ ᱫᱟᱜ ᱟᱞᱚ ᱵᱚᱞᱚᱱ ᱢᱟ ᱚᱱᱟᱠᱚ ᱞᱟᱜᱟᱣᱠᱟᱜᱼᱟ ᱟᱨ ᱥᱟᱫᱷᱟᱨ ᱢᱟᱱᱮ ᱡᱟᱦᱟᱱᱟᱜ ᱟᱞᱚ ᱪᱤᱠᱟᱹᱜᱼᱢᱟ ᱚᱱᱟ ᱞᱟᱹᱜᱤᱫᱛᱮ ᱢᱮᱸᱫᱨᱮ ᱫᱟᱜ ᱟᱞᱚ ᱵᱚᱞᱚᱱ ᱢᱟ ᱚᱱᱟ ᱞᱟᱹᱜᱤᱫ ᱦᱚᱸ ᱪᱚᱥᱢᱟᱠᱚ ᱦᱚᱨᱚᱜ ᱠᱟᱜᱼᱟ ᱟᱨ ᱚᱱᱟᱦᱚᱸ ᱟᱨ ᱵᱚᱦᱚᱜᱨᱮ ᱴᱩᱯᱤᱠᱚ ᱦᱚᱨᱚᱜ ᱠᱟᱜᱼᱟ ᱯᱟᱭᱨᱟᱜ ᱴᱩᱯᱤᱜᱮ ᱪᱮᱫᱟᱜ ᱥᱮ ᱚᱱᱟ ᱵᱚᱦᱚᱜ ᱟᱞᱚ ᱪᱤᱠᱟᱹ ᱜᱚᱫᱚᱜᱼᱢᱟ ᱟᱨ ᱚᱱᱟ ᱥᱟᱶᱛᱮ ᱚᱱᱟ ᱞᱟᱹᱜᱤᱫ ᱚᱱᱠᱟᱱ ᱡᱚᱛᱚ ᱯᱮᱱᱴᱠᱚ ᱦᱚᱨᱚᱜ ᱠᱟᱜᱼᱟ ᱡᱮ ᱚᱸᱰᱮ ᱫᱟᱜ ᱟᱞᱚ ᱵᱚᱞᱚᱱ ᱢᱟ ᱢᱟᱱᱮ ᱟᱞᱚ ᱰᱟᱵᱚᱜ ᱢᱟ ᱡᱩᱫᱤ ᱚᱸᱰᱮ ᱫᱟᱜ ᱰᱟᱵᱟᱭᱠᱷᱟᱱ ᱮᱱᱠᱷᱟᱱ ᱯᱟᱭᱨᱟᱜᱨᱮ ᱚᱥᱩᱵᱤᱫᱷᱟᱜᱼᱟᱭ ᱚᱱᱟ ᱞᱟᱹᱜᱤᱫ ᱯᱩᱨᱟᱹ ᱦᱚᱲᱢᱚᱨᱮ ᱡᱚᱴᱮᱫᱠᱚᱜᱼᱟ ᱚᱱᱮ ᱞᱩᱲᱤ ᱯᱮᱱᱴᱠᱚ ᱞᱟᱜᱟᱣᱠᱟᱜᱼᱟ ᱫᱚᱛᱚ ᱦᱚᱸ ᱚᱱᱠᱟᱱᱟᱜ ᱠᱚ ᱞᱟᱜᱟᱣᱠᱟᱜᱼᱟ ᱡᱟᱦᱟᱸᱼᱡᱟᱦᱟᱸ ᱦᱚᱲᱢᱚ ᱥᱟᱞᱟᱜ ᱡᱚᱯᱚᱲᱟᱣ ᱛᱟᱦᱮᱱᱼᱢᱟ ᱡᱮᱞᱮᱠᱟ ᱡᱚᱴᱮᱫ ᱠᱚᱜᱼᱢᱟ ᱪᱮᱫᱟᱜ ᱥᱮ ᱚᱱᱟᱨᱮ ᱡᱩᱫᱤ ᱫᱟᱜ ᱵᱚᱞᱚᱱᱟ ᱯᱟᱭᱨᱟᱜ ᱨᱮ ᱮᱴᱠᱮᱴᱚᱬᱮ ᱵᱩᱡᱷᱟᱹᱣᱟᱭ ᱮᱴᱠᱮᱴᱚᱬᱮ ᱵᱩᱡᱷᱟᱹᱣ ᱠᱷᱟᱱᱮ ᱵᱟᱭ ᱯᱟᱭᱨᱟ ᱫᱟᱲᱮᱜᱼᱟ ᱚᱱᱟ ᱞᱟᱹᱜᱤᱫᱛᱮ ᱡᱩᱫᱤ ᱦᱚᱲᱢᱚ ᱥᱟᱞᱟᱜ ᱡᱚᱴᱮᱫ ᱛᱟᱦᱮᱱᱟ ᱚᱸᱰᱮᱫᱚ ᱯᱟᱭᱨᱟᱜ ᱨᱮᱦᱚᱸᱭ ᱯᱩᱨᱟᱹ ᱟᱡ ᱵᱮᱥᱮ ᱵᱩᱡᱷᱟᱹᱣᱟ ᱟᱨ ᱫᱟᱜᱦᱚᱸ ᱵᱟᱭ ᱵᱚᱞᱚᱱᱟ ᱠᱳᱱᱳ ᱚᱥᱩᱵᱤᱫᱷᱟ ᱵᱟᱭ ᱵᱩᱡᱷᱟᱹᱣᱟ